ᱚᱱᱟᱫᱚ ᱤᱧᱟᱹᱜ ᱡᱟᱜᱮ ᱪᱟᱞᱟᱣ ᱟᱠᱟᱱᱟ ᱚᱱᱮ ᱠᱚ ᱢᱮᱱᱟ ᱥᱤᱢᱞᱤᱯᱟᱞ ᱥᱤᱢᱞᱤᱯᱟᱞᱤᱧ ᱪᱟᱞᱟᱣ ᱟᱠᱟᱱᱟ ᱦᱳᱫ ᱦᱩᱫᱤᱧ ᱪᱟᱞᱟᱣ ᱟᱠᱟᱱᱟ ᱵᱩᱨᱩᱧ ᱪᱟᱞᱟᱣ ᱟᱠᱟᱱᱟ ᱜᱚᱴᱟᱧ ᱪᱟᱞᱟᱣ ᱟᱠᱟᱱᱟ ᱟᱹᱰᱤᱜᱟᱱ ᱵᱩᱨᱩᱧ ᱫᱟᱬᱟ ᱟᱠᱟᱫᱟ ᱛᱚᱵᱮ ᱚᱱᱠᱟᱜᱮᱧ ᱪᱟᱞᱟᱣ ᱥᱟᱹᱨᱤᱜᱮ ᱵᱩᱨᱩ ᱪᱚᱴᱨᱮ ᱦᱟᱱᱟ ᱱᱟᱣᱟ ᱧᱩᱨ ᱜᱮᱭᱟ ᱟᱹᱰᱤᱜᱟᱱ ᱤᱭᱟᱹᱛᱮ ᱤᱭᱟᱹ ᱠᱟᱱᱟᱧ ᱚᱱᱠᱟᱛᱮ ᱤᱧᱦᱚᱸ ᱱᱤᱛᱳᱜ ᱧᱮᱞᱮᱱ ᱜᱮᱭᱟ ᱚᱱᱮ ᱠᱚ ᱢᱮᱱ ᱞᱮᱠᱟ ᱜᱟᱹᱰᱤ ᱢᱚᱴᱚᱨ ᱛᱮᱢ ᱫᱟᱲᱟᱱᱟ ᱮᱢᱟᱱ ᱛᱮᱢ ᱫᱟᱬᱟᱱᱟ ᱟᱵᱚ ᱱᱤᱡᱮ ᱛᱮᱜᱮ ᱞᱟᱜᱟᱭ ᱢᱮ ᱤᱭᱟᱹ ᱠᱟᱛᱮᱜ ᱟᱢᱫᱚ ᱵᱟᱝ ᱴᱷᱚᱠ ᱠᱚᱨᱮ ᱦᱚᱲᱮ ᱴᱷᱮᱡ ᱠᱚᱨᱟ ᱱᱚᱜᱼᱚ ᱱᱚᱝᱠᱟᱜᱮ ᱟᱵᱚ ᱜᱷᱟᱴᱤ ᱵᱩᱨᱩᱨᱮ ᱡᱟᱦᱟᱸ ᱛᱤᱱᱟᱹᱜ ᱠᱚ ᱤᱭᱟᱹ ᱠᱟᱱᱟ ᱠᱚ ᱱᱤᱛᱳᱜ ᱚᱱᱟ ᱤᱭᱟᱹ ᱠᱟᱛᱮ ᱛᱤᱱᱟᱹᱜ ᱛᱤᱱᱟᱹᱜ ᱦᱚᱲ ᱠᱚ ᱞᱚᱠᱥᱟᱱᱚᱜ ᱠᱟᱱᱟ ᱚᱱᱟ ᱵᱩᱨᱩᱨᱮ ᱟᱵᱚ ᱚᱱᱟ ᱤᱭᱟᱹ ᱵᱩᱨᱩ ᱠᱚᱜᱮ ᱟᱵᱚ ᱪᱮᱫ ᱠᱚ ᱤᱭᱟᱹᱭᱟ ᱟᱨ ᱱᱚᱜᱼᱚ ᱱᱚᱣᱟ ᱤᱭᱟᱹ ᱚᱱᱟᱜᱮ ᱤᱧᱫᱚ ᱱᱤᱛᱳᱜ ᱤᱧ ᱢᱮᱱᱮᱜᱼᱟ ᱛᱚᱵᱮ ᱥᱟᱹᱨᱤ ᱠᱟᱛᱷᱟᱜᱮ ᱱᱚᱣᱟ ᱫᱚ ᱧᱮᱞ ᱠᱚᱣᱟᱵᱚᱱ ᱪᱮᱴᱨᱟ ᱦᱟᱹᱛᱤ ᱛᱟᱹᱨᱩᱵᱽ ᱱᱩᱠᱩᱫᱚ ᱟᱹᱨᱤ ᱢᱟᱨᱟᱝ ᱢᱟᱨᱟᱝ ᱡᱟᱱᱣᱟᱨ ᱠᱟᱱᱟ ᱠᱚ ᱱᱩᱠᱩ ᱫᱚ ᱵᱤᱧ ᱦᱚᱸᱠᱚ ᱦᱩᱰᱤᱧ ᱦᱩᱰᱤᱧ ᱜᱮᱭᱟ ᱵᱩᱨᱩ ᱵᱚᱱ ᱧᱮᱞ ᱠᱚᱣᱟ ᱠᱟᱹᱴᱩᱵ ᱞᱮᱠᱷᱟᱱ ᱵᱤᱧ ᱠᱟᱹᱴᱩᱵ ᱞᱮᱠᱷᱟᱱ ᱛᱚᱵᱮ ᱩᱱᱤᱫᱚ ᱵᱟᱭ ᱡᱚᱢ ᱪᱟᱵᱟᱦᱟ ᱛᱚᱵᱮ ᱤᱭᱟᱹ ᱛᱮᱦᱚᱸ ᱵᱚᱱ ᱵᱚᱨᱚᱭᱟ ᱵᱚᱱ ᱧᱮᱞ ᱞᱮᱠᱷᱟᱱ ᱜᱮᱵᱚ ᱵᱚᱨᱟᱭᱟ ᱵᱤᱥᱟᱱ ᱡᱚᱱᱛᱩ ᱠᱟᱱᱟ ᱱᱩᱭᱫᱚ ᱢᱮᱱᱛᱮ ᱛᱚᱵᱮ ᱟᱹᱰᱤ ᱢᱟᱱᱟ ᱡᱚᱱᱛᱩ ᱢᱮᱱᱟᱜ ᱠᱚᱣᱟ ᱵᱟᱵᱚ ᱧᱮᱞ ᱪᱟᱵᱟ ᱟᱠᱟᱜ ᱠᱚᱣᱟ ᱟᱵᱚᱫᱚ ᱵᱩᱨᱩ ᱨᱮᱫᱚ ᱢᱮᱱᱟᱜ ᱠᱚᱣᱟ ᱟᱹᱰᱤ ᱟᱹᱰᱤ ᱠᱩᱞ ᱵᱟᱱᱟ ᱢᱮᱱᱟᱜ ᱠᱚᱣᱟ ᱵᱟᱵᱚᱱ ᱧᱮᱞ ᱟᱠᱟᱫ ᱠᱚᱣᱟ ᱱᱚᱜᱼᱚᱭ ᱧᱮᱧᱮᱞ ᱞᱟᱹᱜᱤᱫ ᱛᱮᱦᱚᱸ ᱵᱟᱵᱚᱱ ᱧᱮᱞ ᱪᱟᱵᱟ ᱟᱠᱟᱫ ᱠᱚᱣᱟ ᱱᱤᱛ ᱦᱟᱹᱵᱤᱡ ᱫᱚ ᱟᱹᱣᱨᱤᱵᱚᱱ ᱧᱮᱞ ᱪᱟᱵᱟ ᱠᱚᱜᱮᱭᱟ ᱛᱚᱵᱮ ᱟᱵᱚᱫᱚ ᱱᱚᱣᱟ ᱡᱤᱱᱤᱥ ᱫᱚ ᱥᱟᱹᱨᱤ ᱠᱟᱛᱷᱟ ᱠᱟᱱ ᱜᱮᱭᱟ ᱮᱲᱮ ᱠᱟᱛᱷᱟ ᱫᱚ ᱵᱟᱹᱞᱤᱧ ᱢᱮᱱᱮᱜᱼᱟ ᱟᱨ ᱱᱚᱜᱼᱚᱭ ᱧᱮᱞᱮᱢᱮ ᱵᱩᱨᱩ ᱠᱚᱫᱚ ᱟᱹᱰᱤ ᱢᱟᱨᱮ ᱤᱭᱟᱹ ᱠᱟᱱᱟ ᱡᱚᱝᱜᱚᱞ ᱠᱟᱱᱟ ᱢᱟᱱᱮ ᱵᱩᱨᱩ ᱢᱟᱱᱮ ᱵᱤᱨ ᱠᱟᱱᱟ ᱵᱤᱨᱮᱢ ᱪᱟᱞᱟᱜᱼᱟ ᱢᱟᱱᱮ ᱚᱸᱰᱮ ᱫᱚ ᱡᱚᱛᱚ ᱞᱮᱠᱟᱱ ᱠᱚ ᱡᱚᱱᱛᱩ ᱠᱚ ᱛᱟᱦᱮᱱ ᱜᱮᱭᱟ ᱠᱚ ᱟᱨᱵᱚᱱ ᱵᱚᱨᱚ ᱟᱠᱚ ᱜᱮᱭᱟᱵᱚᱱ ᱦᱚᱸ ᱟᱫᱚ ᱟᱹᱰᱤ ᱢᱟᱨᱟᱝ ᱢᱟᱨᱟᱝ ᱡᱩᱱᱛᱩ ᱢᱮᱱᱟᱜ ᱠᱚᱣᱟ ᱚᱸᱰᱮ ᱫᱚ